ᱦᱮᱸ ᱦᱮᱞᱳ ᱤᱧ ᱥᱩᱠᱷᱤ ᱢᱩᱨᱢᱩᱧ ᱞᱟᱹᱭᱫᱟ ᱵᱤᱫᱽᱫᱟᱫᱷᱚᱨ ᱯᱩᱨ ᱠᱷᱚᱡ ᱵᱳᱭᱤᱧ ᱢᱮᱱᱮᱫ ᱛᱟᱦᱮᱱᱟ ᱜᱚᱞᱯᱷᱚ ᱵᱳᱭ ᱤᱭᱟᱹ ᱥᱟᱱᱛᱟᱞᱤ ᱜᱚᱞᱯᱚ ᱵᱳᱭ ᱧᱩᱛᱩᱢ ᱠᱩᱠᱢᱩ ᱚᱻ ᱚᱱᱟ ᱵᱳᱭ ᱨᱮᱱᱟᱜ ᱧᱩᱛᱩᱢ ᱚᱱᱟ ᱫᱚ ᱛᱤᱱᱟᱹᱜ ᱠᱟᱛᱮ ᱫᱟᱢ ᱚᱻ ᱢᱤᱫ ᱥᱚ ᱴᱟᱠᱟ ᱚᱻᱻ ᱟᱨ ᱛᱤᱥ ᱛᱤᱥ ᱫᱚ ᱡᱷᱤᱡ ᱛᱟᱦᱮᱸᱱᱟ ᱛᱤᱥ ᱛᱤᱥ ᱵᱚᱱᱫᱚ ᱛᱟᱦᱮᱸᱱᱟ ᱚᱻ ᱦᱮᱸ ᱚᱱᱟ ᱜᱮ ᱟᱞᱮ ᱫᱚ ᱟᱰᱤ ᱥᱟᱺᱜᱤᱧ ᱧᱚᱜ ᱜᱮᱭᱟᱞᱮ ᱛᱷᱚ ᱱᱚᱣᱟ ᱵᱳᱭ ᱫᱚᱠᱟᱱ ᱫᱚ ᱚᱠᱟᱴᱷᱮᱱ ᱢᱮᱱᱟᱜᱼᱟ

ᱚᱻ ᱚᱱᱟᱜᱮ ᱦᱮᱸ ᱛᱚ ᱟᱨ ᱵᱟᱠᱷᱟᱡ ᱫᱚ ᱦᱟᱸᱜ ᱟᱵᱟᱨ ᱪᱟᱞᱟᱣ ᱠᱟᱛᱮᱜ ᱚᱸᱰᱮ ᱦᱟᱸᱜ ᱟᱵᱟᱨ ᱞᱮ ᱥᱮᱸᱫᱽᱨᱟ ᱥᱮᱸᱫᱽᱨᱟ ᱛᱮᱞᱮ ᱞᱟᱸᱜᱟ ᱪᱟᱵᱟᱜᱼᱟ ᱛᱚ ᱟᱫᱚ ᱚᱱᱟ ᱤᱭᱟᱹᱛᱮ ᱟᱨᱠᱤᱧ ᱠᱩᱞᱤ ᱠᱟᱱᱟ ᱟᱨ ᱡᱚᱛᱚ ᱨᱚᱠᱚᱢᱟᱜ ᱵᱳᱭ ᱜᱮ ᱧᱟᱢᱚᱜᱼᱟ ᱚᱸᱰᱮ ᱫᱚ ᱵᱟᱝ ᱠᱟᱹᱴᱤᱡ ᱠᱟᱹᱴᱤᱡ ᱠᱚ ᱜᱤᱫᱽᱨᱟᱹ ᱠᱚᱣᱟᱜ ᱦᱚᱸ ᱜᱚᱞᱯᱚ ᱵᱳᱭ ᱢᱮᱱᱟᱜᱼᱟ ᱚᱻ ᱪᱟᱞᱟᱜ ᱟᱞᱮ ᱦᱟᱯᱮ ᱱᱤᱭᱟᱹ ᱥᱚᱯᱛᱟ ᱯᱚᱨᱮ ᱥᱚᱯᱛᱟᱞᱮ ᱪᱟᱞᱟᱜᱼᱟ ᱦᱟᱸᱜ ᱠᱟᱢᱤ ᱵᱟᱲᱟᱭ ᱫᱟᱞᱮ ᱛᱷᱚ ᱚᱲᱟᱜ ᱠᱚᱨᱮ ᱟᱫᱚ ᱚᱱᱟ ᱠᱚ ᱵᱳᱭ ᱞᱟᱜᱟᱜ ᱠᱟᱱᱟ ᱜᱤᱫᱽᱨᱟᱹ ᱠᱚᱣᱟᱜ ᱟᱫᱚ ᱚᱱᱟᱛᱮ ᱠᱤᱨᱤᱧ ᱞᱮ ᱪᱟᱞᱟᱜᱼᱟ ᱜᱤᱫᱽᱨᱟᱹ ᱠᱚᱦᱚᱸ ᱵᱟᱢ ᱠᱤᱨᱤᱧ ᱟᱠᱚ ᱠᱷᱟᱡ ᱵᱳᱭ ᱠᱚ ᱯᱟᱲᱦᱟᱣ ᱦᱚᱸ ᱵᱟᱠᱚ ᱯᱟᱲᱦᱟᱜ ᱠᱟᱱᱟ ᱢᱚᱸᱡᱽ ᱛᱮ ᱟᱨ ᱟᱵᱚ ᱫᱚ ᱥᱟᱱᱛᱟᱞᱤ ᱨᱮᱱ ᱦᱚᱲ ᱛᱚ ᱟᱫᱚ ᱚᱱᱟᱛᱮ ᱥᱟᱱᱛᱟᱞᱤ ᱵᱳᱭ ᱮᱢ ᱯᱟᱲᱦᱟᱣ ᱪᱚ ᱞᱮᱠᱷᱟᱡ ᱱᱮᱛᱟᱨ ᱫᱚ ᱟᱭᱢᱟ ᱚᱞᱪᱤᱠᱤ ᱠᱚ ᱨᱟᱠᱟᱵ ᱠᱟᱱᱟ ᱚᱱᱟ ᱠᱚᱠᱚ ᱯᱟᱲᱦᱟᱣ ᱞᱮᱱ ᱠᱷᱟᱱ ᱫᱚ ᱟᱨᱚ ᱵᱷᱟᱹᱜᱤ ᱦᱩᱭᱩᱜ ᱛᱟᱠᱚᱣᱟ ᱟᱫᱚ ᱚᱱᱟᱛᱮᱧ ᱢᱮᱱᱫᱟ ᱛᱟᱦᱚᱞᱮ ᱥᱟᱱᱛᱟᱞᱤ ᱵᱳᱭ ᱚᱱᱟ ᱩᱝᱠᱩ ᱫᱤᱫᱤ ᱢᱩᱱᱤ ᱠᱚ ᱞᱟᱹᱭ ᱠᱟᱫᱟ ᱡᱮ ᱠᱩᱠᱢᱩ ᱵᱳᱭ ᱚᱱᱟ ᱟᱹᱰᱤ ᱢᱚᱸᱡᱽ ᱜᱮᱭᱟ ᱴᱷᱤᱠ ᱜᱮᱭᱟ ᱛᱚᱵᱮ ᱪᱟᱞᱟᱜ ᱟᱞᱮ ᱦᱟᱸᱜ ᱢᱟ ᱛᱚᱵᱮᱧ ᱫᱚᱦᱚᱭ ᱫᱟ ᱦᱮᱸ